ᱤᱧ ᱚᱲᱟᱜ ᱨᱮᱧ ᱠᱟᱹᱢᱤ ᱵᱟᱲᱟᱭ ᱜᱮᱭᱟ ᱚᱲᱟᱜ ᱨᱮ ᱥᱚᱵᱽ ᱥᱩᱢᱟᱹᱭ ᱠᱟᱹᱢᱤ ᱵᱟᱲᱟᱭ ᱢᱚᱸᱡᱽ ᱵᱟᱝ ᱵᱩᱡᱷᱟᱹᱜ ᱜᱮᱭᱟ ᱚᱱᱟ ᱞᱟᱹᱜᱤᱫ ᱛᱮ ᱢᱟᱡᱷᱮ ᱢᱟᱡᱷᱮ ᱵᱟᱨᱦᱮ ᱫᱟᱬᱟ ᱵᱟᱲᱟᱭ ᱞᱮ ᱪᱟᱞᱟᱜ ᱜᱮᱭᱟ ᱵᱚᱪᱷᱚᱨ ᱨᱮ ᱫᱩ ᱵᱟᱨ ᱞᱮ ᱪᱟᱞᱟᱜ ᱜᱮᱭᱟ ᱫᱟᱬᱟ ᱵᱟᱲᱟᱭ ᱵᱟᱨᱦᱮ ᱫᱤᱭᱮ ᱟᱹᱰᱤ ᱢᱚᱸᱡᱽ ᱟᱹᱭᱠᱟᱹᱜ ᱜᱮᱭᱟ ᱵᱟᱨᱦᱮ ᱪᱟᱞᱟᱜ ᱱᱚᱛᱩᱱ ᱡᱟᱭᱜᱟᱢ ᱧᱮᱞᱟ ᱱᱚᱛᱩᱱ ᱦᱚᱲ ᱥᱟᱶᱛᱮᱢ ᱧᱟᱯᱟᱢ ᱜᱮᱭᱟ ᱟᱹᱰᱤ ᱢᱚᱸᱡᱽ ᱜᱮ ᱟᱹᱭᱠᱟᱹᱜ ᱜᱮᱭᱟ ᱱᱚᱛᱩᱱ ᱱᱚᱛᱩᱱ ᱡᱤᱱᱤᱥᱮᱢ ᱧᱮᱞᱟ ᱛᱟᱯᱚᱨᱮᱢ ᱥᱚᱯᱤᱝᱚᱜᱼᱟ ᱯᱚᱪᱷᱚᱱᱫᱚ ᱢᱚᱛᱚᱱ ᱡᱚᱢᱟᱜ ᱮᱢ ᱡᱚᱢᱟ ᱛᱚ ᱟᱹᱰᱤ ᱢᱚᱸᱡᱽ ᱟᱹᱭᱠᱟᱹᱜ ᱜᱮᱭᱟ